ᱦᱮᱞᱳ ᱤᱧ ᱯᱩᱱᱳᱢ ᱦᱟᱸᱥᱫᱟᱜ ᱤᱧ ᱢᱮᱱᱮᱫᱟ ᱤᱧ ᱯᱷᱤᱞᱤᱯ ᱠᱟᱴ ᱠᱷᱚᱱ ᱢᱤᱫᱴᱮᱱ ᱡᱟᱢᱟᱧ ᱳᱰᱟᱨ ᱞᱮᱫᱟ ᱠᱤᱱᱛᱩ ᱚᱱᱟ ᱵᱚᱫᱚᱞ ᱛᱮ ᱢᱤᱫᱴᱮᱱ ᱮᱴᱟᱜ ᱡᱤᱱᱤᱥ ᱦᱮᱡ ᱟᱠᱟᱫᱤᱧᱟ ᱤᱧ ᱫᱚ ᱚᱱᱟᱛᱮ ᱤᱧᱟ ᱜ ᱯᱚᱭᱥᱟᱹᱧ ᱠᱷᱚᱡᱚᱜ ᱠᱟᱱᱟ ᱨᱩᱣᱟᱹᱲ ᱤᱧ ᱠᱷᱚᱡᱚᱜ